ᱠᱷᱩᱪᱨᱟᱹ ᱯᱟᱹᱭᱠᱟᱹᱨᱤ ᱵᱟᱡᱟᱨ ᱵᱟᱵᱚᱫ ᱡᱮ ᱱᱮᱛᱟᱨ ᱫᱚ ᱢᱟᱱᱮ ᱦᱟᱴ ᱵᱟᱡᱟᱨ ᱨᱮᱜᱮ ᱡᱚᱛᱚᱣᱟᱜ ᱧᱟᱢᱚᱜ ᱠᱟᱱᱟ ᱩᱛᱩ ᱵᱩᱞᱩᱝ ᱥᱩᱱᱩᱢ ᱢᱟᱱᱮ ᱵᱟᱡᱟᱨ ᱨᱮᱫᱚ ᱡᱚᱛᱚᱠᱷᱚᱱ ᱢᱟᱱᱮ ᱠᱚᱢ ᱫᱟᱢᱛᱮ ᱧᱟᱢᱚᱜᱼᱟ ᱩᱛᱩ ᱵᱩᱞᱩᱝ ᱥᱩᱱᱩᱢ ᱚᱱᱟ ᱞᱮᱠᱟᱛᱮ ᱵᱟᱡᱟᱨ ᱠᱷᱚᱱ ᱜᱮᱞᱮ ᱟᱹᱜᱩᱭᱟ ᱱᱮᱼᱦᱟᱹᱞᱤ ᱥᱮᱨᱢᱟᱨᱮ ᱵᱩᱞᱩᱝ ᱥᱩᱱᱩᱢ ᱢᱟᱱᱮ ᱱᱤᱛᱚᱜ ᱦᱚᱞᱟ ᱢᱟᱸᱫᱷᱮᱨ ᱠᱷᱚᱱ ᱩᱛᱩ ᱵᱩᱞᱩᱝ ᱥᱩᱱᱩᱢ ᱫᱚ ᱠᱟᱹᱴᱤᱡ ᱢᱟᱦᱨᱚᱠ ᱧᱚᱜ ᱟᱠᱟᱱᱟ ᱫᱟᱢ ᱧᱚᱜ ᱟᱠᱟᱱᱟ ᱪᱮᱫᱟᱜ ᱥᱮ

ᱪᱟᱹᱥᱤ ᱠᱚ ᱟᱹᱰᱤᱡᱳᱨ ᱠᱚ ᱢᱮᱦᱱᱚᱛᱮᱜᱼᱟ ᱢᱮᱦᱱᱚᱛ ᱛᱟᱠᱚ ᱵᱮᱥᱤᱜ ᱠᱟᱱᱟ ᱚᱱᱟ ᱤᱫᱤᱛᱮ ᱢᱟᱱᱮ ᱠᱟᱹᱴᱤᱡ ᱵᱩᱞᱩᱝ ᱥᱩᱱᱩᱢ ᱩᱛᱩ ᱠᱚᱦᱚᱸ ᱫᱟᱢ ᱟᱠᱟᱱᱟ ᱡᱟᱦᱟᱸᱞᱮᱠᱟ ᱚᱱᱞᱟᱭᱤᱱ ᱥᱚᱯᱤᱝ ᱚᱱᱞᱟᱭᱤᱱ ᱥᱚᱯᱤᱝ ᱱᱤᱛᱳᱜ ᱜᱟᱜ ᱫᱩᱱᱤᱭᱟᱹ ᱨᱮᱫᱚ ᱦᱚᱲ ᱠᱚ ᱟᱹᱰᱤᱡᱳᱨ ᱠᱚ ᱟᱨᱟᱢᱟᱠᱟᱱᱟ ᱪᱮᱫᱟᱜ ᱥᱮ ᱱᱤᱛᱳᱜ ᱚᱲᱟᱜ ᱠᱷᱚᱱᱜᱮ ᱡᱟᱦᱟᱱᱟᱜ ᱦᱚᱨᱚᱜ ᱥᱟᱱᱟᱭᱮᱫ ᱢᱮᱭᱟ ᱥᱮ ᱵᱟᱰᱮᱸ ᱥᱟᱱᱟᱭᱮᱫ ᱢᱮᱭᱟ ᱚᱱᱟᱢ ᱚᱱᱞᱟᱭᱤᱱ ᱠᱮᱜᱼᱟ ᱟᱢᱟᱜ ᱚᱲᱟᱜ ᱦᱟᱹᱵᱤᱡ ᱠᱚ ᱟᱹᱜᱩᱣᱟᱢᱟ ᱡᱟᱦᱟᱸᱞᱮᱠᱟ ᱡᱟᱦᱟᱸ ᱡᱚᱢ ᱥᱟᱱᱟᱢ ᱠᱟᱱᱟ ᱚᱱᱟᱦᱚᱸ ᱟᱢᱮᱢ ᱢᱚᱵᱟᱭᱤᱞ ᱤᱫᱤ ᱛᱮᱜᱮᱢ ᱚᱱᱞᱟᱭᱤᱱ ᱞᱮᱠᱷᱟᱱ ᱟᱢᱟᱜ ᱚᱲᱟᱜ ᱦᱟᱹᱵᱤᱡ ᱠᱚ ᱥᱮᱴᱮᱨᱟᱢᱟ ᱚᱱᱞᱟᱭᱤᱱ ᱥᱚᱯᱤᱝ ᱵᱟᱨᱮᱛᱮ ᱡᱟᱦᱟᱸ ᱞᱮᱠᱟᱧ ᱢᱮᱱᱟ ᱱᱚᱣᱟ ᱫᱚ ᱡᱮᱛᱮᱠᱷᱚᱱ ᱱᱤᱛᱳᱜᱟᱜ ᱫᱩᱱᱤᱭᱟᱹ ᱨᱮᱫᱚ ᱥᱩᱵᱤᱫᱷᱟ ᱦᱮᱡ ᱟᱠᱟᱱᱟ ᱪᱮᱫᱟᱜ ᱥᱮ ᱱᱤᱛᱳᱜ ᱚᱲᱟᱜ ᱠᱷᱚᱱᱜᱮ ᱡᱚᱛᱚᱣᱟᱜ ᱚᱱᱞᱟᱭᱤᱱᱮᱫᱼᱟ ᱚᱰᱟᱨᱮᱫ ᱟᱠᱚ ᱦᱟᱴᱵᱟᱡᱟᱨ ᱵᱟᱝᱠᱚ ᱢᱟᱱᱮ ᱵᱟᱠᱚ ᱥᱮᱱᱚᱜ ᱠᱟᱱᱟ ᱪᱮᱫᱟᱜ ᱥᱮ ᱚᱲᱟᱜ ᱠᱷᱚᱱᱜᱮ ᱡᱚᱛᱚᱣᱟᱜ ᱜᱟᱱᱚᱜ ᱠᱟᱱᱟ ᱥᱮᱫᱟᱭ ᱫᱚ ᱦᱟᱴᱵᱟᱡᱟᱨᱮᱢ ᱥᱮᱱ ᱮᱱᱟ ᱚᱸᱰᱮ ᱠᱷᱚᱱᱜᱮᱢ ᱠᱟᱹᱣᱲᱤ ᱟᱹᱜᱩᱭᱟ ᱚᱱᱟᱢ ᱦᱟᱛᱟᱣ ᱟᱹᱜᱩᱭᱟ ᱚᱱᱟ ᱤᱫᱤᱛᱮ ᱱᱤᱛᱳᱜ ᱡᱚᱢᱟᱱᱟ ᱨᱮᱫᱚ ᱚᱱᱞᱟᱭᱤᱱ ᱚᱰᱟᱨ ᱦᱮᱡ ᱠᱟᱛᱮᱫ ᱦᱚᱲ ᱟᱹᱰᱤᱠᱚ ᱟᱞᱜᱟ ᱟᱠᱟᱱᱟ